ᱦᱮᱞᱳ ᱦᱮᱸ ᱢᱮᱱᱫᱟᱹᱧ ᱡᱮ ᱟᱢ ᱠᱤ ᱥᱚᱵᱡᱤ ᱵᱟᱞᱟ ᱠᱟᱱᱟᱢ ᱟᱪᱪᱷᱟ ᱪᱮᱫᱞᱮᱠᱟ ᱫᱚᱨ ᱟᱞᱩ ᱠᱚᱨᱮᱱᱟᱜ ᱫᱚ ᱟᱪᱪᱷᱟ ᱟᱨ ᱡᱷᱤᱸᱜᱟᱹ ᱵᱟᱭᱤᱥ ᱴᱟᱠᱟ ᱠᱟᱛᱮ ᱠᱟᱞᱞᱟ ᱟᱪᱪᱷᱟ ᱯᱚᱸᱪᱤᱥ ᱴᱟᱠᱟᱢ ᱞᱟᱹᱭ ᱮᱫᱟ ᱟᱞᱮ ᱦᱟᱱᱟ ᱦᱟᱴ ᱜᱮᱞᱮ ᱦᱟᱛᱟᱣ ᱞᱮᱫᱟ ᱠᱩᱲᱤ ᱴᱟᱠᱟ ᱠᱟᱛᱮ ᱚᱻ ᱦᱮᱸ ᱦᱮᱸ ᱦᱮᱸ ᱟᱬᱜᱚ ᱨᱟᱠᱟᱵᱚᱜ ᱜᱮᱭᱟ ᱟᱪᱪᱷᱟ ᱯᱚᱴᱚᱞ ᱠᱚ ᱢᱮᱱᱟᱜ ᱛᱟᱢᱟ ᱚᱱᱟ ᱪᱮᱫᱞᱮᱠᱟ ᱠᱮᱡᱤ ᱟᱪᱪᱷᱟ ᱮᱠᱩᱥ ᱴᱟᱠᱟ ᱫᱚᱢᱮ ᱨᱮᱴᱮᱢ ᱞᱟᱹᱭ ᱮᱫᱟ ᱦᱮᱸ ᱟᱪᱪᱷᱟ ᱟᱪᱪᱷᱟ ᱪᱟᱪᱷᱟ ᱵᱤᱞᱟᱹᱛᱤ ᱨᱮᱱᱟᱜ ᱫᱚᱨ ᱛᱤᱨᱤᱥ ᱴᱟᱠᱟ ᱟᱠᱟᱱᱟ ᱫᱚᱢᱮ ᱫᱚᱨ ᱫᱟᱢ ᱚᱱᱠᱟᱛᱮᱫᱚ ᱪᱤᱠᱟᱹᱛᱮᱞᱮ ᱦᱟᱛᱟᱣ ᱠᱟᱛᱮᱞᱮ ᱡᱚᱢ ᱫᱟᱲᱮᱭᱟᱜᱼᱟ ᱦᱮᱸ ᱦᱮᱸ ᱦᱮᱸ ᱦᱮᱸ ᱟᱪᱪᱷᱟ ᱟᱪᱪᱷᱟ ᱫᱚᱢᱮ ᱨᱮᱴ ᱦᱮᱸ ᱦᱮᱸ ᱦᱮᱸ ᱦᱮᱸ ᱦᱮᱸ ᱦᱮᱸ ᱴᱷᱤᱠᱜᱮᱭᱟ ᱚᱱᱟᱜᱮ ᱦᱮᱸ